ᱦᱮᱞᱳ ᱞᱟᱹᱭᱢᱮ ᱟᱪᱪᱷᱟ ᱠᱮᱱᱴᱤᱱ ᱨᱮᱜᱮ ᱢᱤᱱᱟᱹᱧᱟ ᱪᱤᱠᱟᱹᱭᱮᱱᱟ

ᱟᱪᱪᱷᱟ ᱟᱪᱪᱷᱟ ᱟᱪᱪᱷᱟ ᱟᱪᱪᱷᱟ ᱱᱮᱛᱟᱨᱢᱟ ᱜᱚᱨᱚᱢ ᱫᱤᱱ ᱠᱟᱱᱟ ᱟᱨ ᱦᱳᱭ ᱫᱟᱲᱮᱭᱟᱜᱼᱟ ᱠᱤ ᱤᱧᱨᱮᱱ ᱡᱟᱦᱟᱸᱭ ᱮᱢᱚᱜ ᱠᱚ ᱢᱮᱱᱟᱜ ᱠᱚᱣᱟ ᱩᱱᱠᱩ ᱵᱟᱝ ᱠᱚ ᱠᱷᱟᱹᱛᱤᱨ ᱟᱫᱟ ᱟᱢ ᱚᱱᱠᱟᱜᱮ ᱟᱨ ᱥᱚᱢᱚᱭ ᱧᱟᱢ ᱠᱟᱛᱮᱫ ᱦᱤᱡᱩᱜ ᱢᱮ ᱟᱢ ᱯᱩᱭᱥᱟᱹ ᱞᱮ ᱨᱤᱴᱟᱨᱱ ᱟᱢᱟ ᱚᱱᱠᱟᱢᱟ ᱠᱷᱟᱨᱟᱯ ᱢᱟ ᱵᱟᱝ ᱦᱩᱭᱩᱜ ᱞᱟᱹᱠᱛᱤ ᱞᱮᱠᱤᱱ ᱰᱮᱞᱤᱜᱮ ᱱᱚᱸᱰᱮ ᱠᱷᱚᱱ ᱦᱚᱲ ᱠᱚ ᱤᱫᱤᱭᱮᱫᱟ ᱡᱚᱢ ᱮᱫᱟ ᱠᱚ ᱢᱮᱱᱠᱷᱟᱱ ᱜᱚᱨᱚᱢᱛᱮ ᱦᱩᱭ ᱫᱲᱟᱮᱭᱟᱜᱼᱟ ᱠᱷᱟᱨᱟᱯ ᱠᱟᱱᱟ ᱱᱚᱝᱠᱟᱢᱟ ᱱᱚᱜᱼᱚᱭ ᱚᱠᱚᱭ ᱠᱟᱥᱴᱚᱢᱟᱨ ᱥᱟᱶ ᱦᱚᱸ ᱵᱟᱝ ᱦᱩᱭ ᱟᱠᱟᱱᱟ ᱯᱮᱦᱞᱤ ᱵᱟᱨ ᱦᱩᱭᱩᱜ ᱠᱟᱱᱟ ᱦᱩᱭ ᱫᱟᱲᱮᱭᱟᱜᱼᱟ ᱜᱟᱹᱞᱛᱤ ᱟᱞᱮᱭᱟᱜ ᱠᱟᱱ ᱜᱮᱭᱟ ᱢᱮᱱᱠᱷᱟᱱ ᱜᱚᱨᱚᱢ ᱦᱚᱛᱚ ᱟᱹᱰᱤ ᱛᱮᱫ ᱫᱚᱦᱚ ᱟᱠᱟᱫᱟᱭ ᱦᱮᱸ ᱴᱷᱤᱠ ᱜᱮᱭᱟ ᱟᱢ ᱦᱤᱡᱩᱜ ᱢᱮ ᱚᱱᱠᱟ ᱥᱚᱢᱚᱭ ᱧᱟᱢ ᱠᱟᱛᱮᱫ ᱟᱞᱮ ᱚᱱᱟᱞᱮ ᱵᱟᱯᱟᱥ ᱢᱚᱛᱞᱚᱵ ᱯᱩᱭᱥᱟᱹ ᱞᱮ ᱨᱤᱴᱟᱨᱱ ᱟᱢᱟ ᱦᱳᱭ ᱛᱚ ᱚᱱᱟ ᱞᱟᱹᱜᱤᱫ ᱦᱚᱸ ᱦᱳᱭ ᱤᱧ ᱚᱱᱟ ᱞᱟᱹᱜᱤᱫᱛᱮ ᱟᱹᱰᱤ ᱡᱤᱣᱤ ᱟᱹᱰᱤ ᱟᱹᱰᱤ ᱤᱠᱟᱹᱧ ᱠᱷᱚᱡᱚᱜ ᱠᱟᱱᱟ ᱱᱚᱝᱠᱟ ᱜᱟᱹᱞᱛᱤ ᱟᱞᱚ ᱦᱩᱭᱩᱜᱢᱟ ᱤᱧᱨᱮᱱ ᱡᱟᱦᱟᱸᱭ ᱤᱭᱟᱹ ᱠᱚ ᱢᱮᱱᱟᱜ ᱠᱚᱣᱟ ᱩᱱᱠᱩ ᱦᱚᱸᱧ ᱢᱮᱛᱟ ᱠᱚᱣᱟ ᱠᱤ ᱱᱚᱝᱠᱟ ᱜᱟᱹᱞᱛᱤ ᱫᱚ ᱟᱞᱚᱯᱮ ᱠᱟᱹᱢᱤᱭᱟ ᱟᱨ ᱧᱮ ᱠᱟᱛᱮᱫ ᱠᱟᱥᱴᱚᱢᱟᱨ ᱯᱮ ᱮᱢᱟ ᱠᱚᱣᱟ ᱦᱳᱭ